ᱫᱷᱚᱱ ᱫᱩᱨᱤᱵ ᱨᱮᱦᱚᱸ ᱚᱱᱟ ᱴᱚᱴᱷᱟ ᱠᱚᱨᱮᱱᱟᱜ ᱫᱚ ᱦᱩᱭᱩᱜ ᱠᱟᱱᱟ ᱡᱮ ᱴᱤᱠᱟᱹ ᱠᱚ ᱮᱢᱟ ᱠᱚᱣᱟ ᱜᱤᱫᱽᱨᱟᱹ ᱴᱤᱠᱟᱹ ᱡᱚᱱᱢᱚ ᱛᱚᱨᱟ ᱢᱤᱫᱴᱤᱡ ᱴᱤᱠᱟᱹ ᱠᱚ ᱮᱢᱟ ᱠᱚᱣᱟ ᱠᱚ ᱢᱤᱫᱴᱤᱡ ᱟᱨ ᱛᱟᱨᱯᱚᱨᱮ ᱯᱳᱞᱤᱭᱳ ᱠᱚ ᱠᱷᱟᱣᱟ ᱠᱚᱣᱟ ᱠᱚ ᱟᱨ ᱠᱤᱪᱷᱩ ᱢᱟᱥ ᱯᱚᱨᱮ ᱯᱚᱨᱮ ᱴᱤᱠᱟᱹ ᱠᱚ ᱮᱢᱟ ᱠᱚᱣᱟ ᱠᱚ ᱟᱨ ᱦᱚᱨᱚᱜ ᱵᱟᱸᱫᱮ ᱛᱮᱫᱚ ᱱᱟᱯᱟᱭ ᱠᱤᱪᱷᱩ ᱢᱮᱱᱟᱜ ᱞᱮᱠᱟᱛᱮ ᱵᱚᱱᱫᱚ ᱨᱮᱭᱟᱜ ᱵᱷᱟ ᱞᱤ ᱢᱮᱱᱟᱜ ᱞᱮᱠᱟᱛᱮ ᱱᱚᱣᱟ ᱴᱚᱴᱷᱟ ᱨᱮ ᱠᱤᱪᱷᱩ ᱠᱚᱥᱴᱚ ᱫᱚ ᱢᱮᱱᱟᱜᱼᱟ ᱡᱮ ᱚᱱᱟ ᱵᱩᱨᱩ ᱨᱮᱫᱚ ᱠᱤᱪᱷᱩ ᱠᱚᱥᱴᱚ ᱫᱚ ᱢᱮᱱᱟᱜ ᱜᱮᱭᱟ ᱠᱟᱹᱢᱤ ᱠᱟᱛᱮ ᱡᱚᱢ ᱦᱩᱭᱩᱜᱼᱟ ᱫᱷᱚᱱ ᱫᱩᱨᱤᱵ ᱦᱩᱭᱩᱜᱼᱟ ᱛᱚᱵᱮ ᱠᱟᱹᱢᱤ ᱠᱟᱛᱮᱫ ᱡᱚᱢ ᱦᱩᱭᱩᱜᱼᱟ ᱟᱨ ᱦᱟᱥᱯᱟᱛᱟᱞ ᱨᱮᱱ ᱜᱤᱫᱟᱹᱨ ᱫᱚ ᱴᱤᱠᱟᱹ ᱫᱚᱠᱚ ᱮᱢᱟ ᱠᱚᱣᱟ ᱠᱚ ᱟᱨ ᱠᱤᱪᱷᱩ ᱫᱤᱱ ᱯᱚᱨᱮ ᱯᱚᱨᱮ ᱠᱚ ᱮᱢᱟ ᱠᱚᱣᱟ ᱠᱚ ᱟᱨ ᱡᱮᱢᱚᱱ ᱦᱩᱭᱩᱜ ᱠᱟᱱᱟ ᱟᱭᱢᱟ ᱴᱚᱴᱷᱟ ᱨᱮ ᱦᱚᱲᱢᱚ ᱞᱟᱹᱜᱤᱫ ᱡᱮ ᱞᱟᱹᱠᱛᱤ ᱢᱮᱱᱟᱜᱼᱟ ᱡᱮ ᱴᱤᱠᱟ ᱡᱚᱛᱚ ᱠᱚ ᱞᱟᱹᱜᱤᱫ ᱟᱨ ᱴᱤᱠᱟᱹ ᱮᱢᱟᱠᱚ ᱛᱟᱞᱟ ᱛᱮ ᱛᱟᱦᱮᱱᱟ ᱡᱮ ᱠᱷᱟᱣᱟᱣ ᱠᱚᱣᱟ ᱠᱚ ᱨᱟᱱ ᱦᱚᱸ ᱛᱟᱯᱚᱨᱮ ᱴᱤᱠᱟ ᱠᱚ ᱮᱢᱟ ᱠᱚᱣᱟ ᱠᱚ ᱟᱨ ᱵᱷᱟᱹᱜᱤᱼᱵᱷᱟᱹᱜᱤ ᱨᱟᱱ ᱥᱩᱭ ᱠᱚᱠᱚ ᱧᱟᱢᱟ ᱚᱱᱟᱛᱮ ᱵᱷᱟᱹᱞᱤ ᱠᱚ ᱛᱟᱦᱮᱱᱟ ᱟᱨ ᱪᱮᱫ ᱪᱚᱝ ᱜᱨᱟᱢᱼᱜᱨᱟᱢ ᱠᱚ ᱦᱤᱡᱩᱜᱼᱟ ᱠᱚ ᱴᱤᱠᱟ ᱮᱢ ᱞᱟᱹᱜᱤᱫ ᱛᱮ ᱟᱨ ᱟᱹᱛᱩ ᱠᱚᱨᱮ ᱡᱚᱛᱚ ᱜᱮᱠᱚ ᱰᱟᱠᱟᱣ ᱠᱚᱣᱟ ᱠᱚ ᱡᱚᱛᱚ ᱜᱮ ᱟᱠᱚ ᱠᱚ ᱥᱮᱱᱚᱜᱼᱟ ᱡᱚᱛᱚ ᱜᱤᱫᱟᱹᱨ ᱠᱚᱠᱚ ᱧᱟᱢᱟ ᱟᱨ ᱥᱮᱠᱚ ᱠᱷᱟᱣᱟᱣ ᱠᱚᱣᱟ ᱨᱟᱱ ᱠᱚᱠᱚ ᱮᱢᱟ ᱠᱚᱣᱟ ᱫᱤᱫᱤᱢᱩᱱᱤ ᱠᱚ ᱵᱟᱲᱤ ᱠᱚ ᱦᱤᱡᱩᱜᱼᱟ